ᱟᱵᱚ ᱡᱚᱠᱷᱚᱱ ᱟᱵᱚᱨᱮᱱ ᱥᱚᱨᱠᱟᱨ ᱢᱳᱫᱤ ᱥᱚᱨᱠᱟᱨ ᱡᱚᱠᱷᱚᱱ ᱩᱡᱡᱚᱞ ᱡᱳᱡᱚᱱᱟ ᱜᱮᱥ ᱥᱤᱞᱤᱱᱰᱟᱨ ᱚᱲᱟᱜ ᱚᱲᱟᱜᱨᱮ ᱛᱚᱠᱷᱚᱱ ᱱᱚᱝᱠᱟᱱ ᱜᱮᱥ ᱢᱟ ᱠᱟᱹᱴᱤᱡ ᱵᱮᱲᱟ ᱠᱷᱚᱱ ᱵᱟᱝ ᱧᱮᱞ ᱦᱩᱭ ᱟᱠᱟᱱ ᱟᱫᱚ ᱚᱱᱟ ᱜᱮᱥ ᱜᱮ ᱯᱨᱚᱛᱷᱚᱢ ᱧᱮᱞ ᱦᱩᱭ ᱞᱮᱱᱟ ᱛᱳ ᱟᱭᱢᱟ ᱦᱚᱲᱜᱮ ᱯᱨᱚᱪᱩᱨ ᱵᱷᱟᱵᱮ ᱟᱭᱢᱟ ᱨᱚᱠᱚᱢ ᱠᱚ ᱵᱮᱵᱚᱦᱟᱨᱮᱜ ᱛᱟᱸᱦᱮᱱᱟ ᱛᱚᱵᱮ ᱚᱱᱠᱟᱜᱮ ᱤᱧᱦᱚᱸ ᱵᱟᱝ ᱵᱟᱲᱟᱭ ᱠᱟᱛᱮᱫ ᱟᱹᱣᱲᱤ ᱜᱤᱧ ᱵᱮᱵᱚᱦᱟᱨᱮᱫ ᱛᱳ ᱢᱤᱫ ᱫᱷᱟᱢ ᱚᱱᱠᱟᱜᱮ ᱦᱩᱭ ᱠᱟᱱᱟ ᱡᱮ ᱱᱚᱝᱠᱟ ᱠᱚ ᱞᱟᱹᱭ ᱟ ᱡᱮ ᱪᱮᱛᱟᱱ ᱨᱮᱦᱚᱸ ᱯᱮᱴᱮᱨ ᱵᱚᱱᱫᱚ ᱠᱟᱜ ᱯᱮ ᱞᱟᱛᱟᱨ ᱨᱮᱦᱚᱸ ᱯᱮᱴᱮᱨ ᱵᱚᱱᱫᱚ ᱠᱟᱜ ᱯᱮ ᱟᱫᱚ ᱤᱧ ᱫᱚ ᱪᱮᱫ ᱤᱧ ᱪᱤᱠᱟᱹ ᱠᱟᱫᱟ ᱞᱟᱛᱟᱨ ᱨᱤᱧ ᱵᱚᱱᱫᱚ ᱠᱟᱫᱟ ᱪᱮᱛᱟᱱ ᱨᱮᱫᱚ ᱵᱟᱹᱧ ᱵᱚᱱᱫᱚ ᱟᱠᱟᱫᱟ ᱛᱳ ᱱᱚᱝᱠᱟ ᱜᱮ ᱦᱩᱭ ᱱᱟ ᱟᱞᱮ ᱚᱲᱟᱜᱨᱮ ᱱᱚᱝᱠᱟ ᱜᱮ ᱦᱚᱲ ᱢᱮᱱᱟᱜ ᱠᱚᱛᱟ ᱞᱮᱭᱟ ᱛᱳ ᱟᱨ ᱢᱤᱫᱴᱟᱝ ᱟᱞᱮ ᱨᱮᱱ ᱠᱟᱱ ᱜᱮᱭᱟᱭ ᱦᱚᱧᱦᱟᱨᱤᱧ ᱦᱟᱲᱟᱢᱦᱚᱸ ᱩᱱᱤ ᱦᱟᱲᱟᱢ ᱫᱚ ᱪᱮᱫ ᱮ ᱪᱤᱠᱟᱹ ᱠᱮᱫᱟ ᱞᱟᱛᱟᱨᱨᱮ ᱜᱮᱥ ᱮ ᱪᱟᱹᱞᱩ ᱠᱮᱫᱟ ᱟᱨ ᱟᱨ ᱪᱮᱛᱟᱱ ᱨᱮᱫᱚ ᱵᱟᱭ ᱞᱳᱠᱠᱷᱚ ᱟᱠᱟᱫᱟ ᱛᱳ ᱛᱤ ᱨᱮᱪᱚᱭ ᱞᱟᱛᱟᱨ ᱨᱮᱫᱚᱭ ᱪᱟᱞᱟᱣ ᱟᱠᱟᱫᱟ ᱫᱩ ᱛᱤᱱ ᱢᱤᱱᱤᱴ ᱞᱟᱦᱟᱨᱮ ᱪᱮᱛᱟᱱ ᱨᱮᱫᱚ ᱜᱮᱥ ᱫᱚ ᱚᱱ ᱜᱮᱭᱟ ᱚᱱᱰᱮᱧ ᱤᱧᱦᱚᱸ ᱵᱟᱹᱧ ᱵᱚᱱᱫᱚ ᱠᱟᱫᱟ ᱛᱚᱠᱷᱚᱱ ᱡᱮᱢᱱᱤ ᱞᱟᱭᱴᱟᱨ ᱮ ᱮᱢ ᱠᱮᱫᱟ ᱛᱮᱢᱱᱤ ᱜᱮ ᱡᱩᱞ ᱮᱱᱟ ᱡᱩᱞ ᱮᱱ ᱠᱷᱟᱱ ᱮᱠᱫᱚᱢ ᱟᱞᱮ ᱵᱟᱞᱮ ᱤᱲᱤᱡ ᱫᱟᱲᱮᱭᱟᱜ ᱠᱟᱱᱟ ᱢᱩᱥᱠᱤᱞ ᱨᱮᱞᱮ ᱯᱟᱲᱟᱣᱱᱟ ᱩᱱᱤ ᱦᱚᱸ ᱚᱱᱰᱮ ᱠᱷᱚᱱ ᱵᱟᱭ ᱚᱪᱚᱜ ᱮᱱ ᱛᱟᱯᱚᱨ ᱡᱟᱸᱦᱟ ᱞᱮᱠᱟᱛᱮ ᱫᱟᱹᱲ ᱤᱫᱤ ᱠᱟᱛᱮᱜ ᱤᱧ ᱞᱟᱛᱟᱨ ᱨᱮᱱᱟᱜ ᱤᱧ ᱚᱯᱷ ᱠᱮᱫᱟ ᱟᱫᱚ ᱢᱤᱫ ᱜᱷᱟᱹᱲᱤᱡ ᱡᱩᱞ ᱵᱟᱲᱟᱭᱮᱱ ᱠᱷᱟᱱ ᱫᱚ ᱟᱡ ᱛᱮᱜᱮ ᱚᱯᱷ ᱮᱱᱟ ᱟᱹᱰᱤ ᱵᱚᱛᱚᱨᱤᱧ ᱵᱩᱡᱷᱟᱹᱣ ᱞᱮᱫᱟ ᱡᱚᱠᱷᱚᱱ ᱤᱲᱤᱡ ᱞᱟᱦᱟᱨᱮ ᱦᱚᱲᱢᱚ ᱠᱚ ᱛᱷᱚᱲᱟ ᱢᱟᱱᱮ ᱫᱟᱹᱨᱭᱟᱹ ᱧᱚᱜ ᱠᱤᱪᱨᱤᱪ ᱤᱧ ᱦᱚᱨᱚᱜ ᱠᱮᱫᱟ ᱱᱤᱛᱚᱜ ᱢᱟᱛᱚ ᱤᱲᱤᱡ ᱜᱮ ᱦᱩᱭᱩᱜ ᱛᱤᱧᱟ ᱩᱯᱟᱭ ᱵᱟᱹᱱᱩᱜ ᱟᱠᱟᱫ ᱟᱫᱚ ᱤᱫᱤ ᱠᱟᱛᱮᱫ ᱵᱟᱹᱭ ᱵᱟᱹᱭᱛᱮ ᱞᱟᱛᱟᱨ ᱥᱮᱜ ᱪᱟᱞᱟᱣ ᱠᱟᱛᱮᱜ ᱜᱮᱥ ᱤᱧ ᱵᱚᱱᱫᱚ ᱠᱮᱫᱟ ᱟᱫᱚ ᱵᱟᱹᱭ ᱵᱟᱹᱭᱛᱮ ᱡᱩᱞ ᱵᱚᱱᱫᱚᱭᱮᱱᱟ ᱛᱚᱵᱮ ᱱᱚᱝᱠᱟ ᱛᱤᱧ ᱵᱟᱧᱪᱟᱣ ᱟᱠᱟᱱᱟ